ᱦᱳᱭ ᱤᱧᱫᱚ ᱯᱚᱱᱰᱤᱛ ᱨᱚᱜᱷᱩᱱᱟᱛᱷ ᱢᱩᱨᱢᱩ ᱚᱱᱚᱞᱤᱭᱟᱹ ᱟᱹᱰᱤᱜᱤᱧ ᱠᱩᱥᱤᱭᱟᱭᱟ ᱟᱨ ᱟᱨ ᱩᱱᱤ ᱫᱚ ᱟᱹᱰᱤᱜᱟᱱ ᱯᱚᱛᱚᱵᱼᱮ ᱚᱞ ᱟᱠᱟᱜᱼᱟ ᱚᱞᱪᱤᱠᱤ ᱛᱮ ᱚᱞ ᱠᱟᱜᱼᱟ ᱚᱱᱟᱠᱚ ᱟᱹᱰᱤᱧ ᱠᱩᱥᱤᱭᱟᱜᱼᱟ ᱚᱱᱟᱛᱮ ᱟᱨ ᱩᱱᱤᱭᱟᱜ ᱯᱚᱛᱚᱵ ᱨᱮ ᱱᱟᱯᱟᱭ ᱱᱟᱯᱟᱭ ᱪᱮᱫᱚᱜ ᱞᱮᱠᱟᱱ ᱡᱤᱱᱤᱥ ᱠᱚ ᱢᱮᱱᱟᱜᱼᱟ ᱚᱱᱟᱛᱮ ᱟᱹᱰᱤ ᱪᱮᱞᱮᱧᱡᱽ ᱩᱱᱤᱭᱟᱜ ᱦᱤᱛᱟᱹᱞ ᱦᱤᱛᱟᱹᱞ ᱢᱮᱱᱟᱜ ᱛᱟᱭ ᱚᱱᱟᱨᱮ ᱟᱹᱰᱤ ᱱᱟᱯᱟᱭ ᱱᱟᱯᱟᱭ ᱵᱟᱠᱷᱮᱲ ᱠᱚ ᱢᱮᱱᱟᱜᱼᱟ ᱟᱨᱦᱚᱸ ᱰᱟᱦᱟᱨ ᱥᱮᱨᱮᱧ ᱠᱚᱭ ᱚᱞ ᱟᱠᱟᱫᱼᱟ ᱵᱟᱦᱟ ᱥᱮᱨᱮᱧ ᱠᱚ ᱞᱟᱠᱪᱟᱨ ᱥᱮᱨᱮᱧ ᱠᱚ ᱚᱱᱟ ᱠᱚᱦᱚᱸ ᱟᱹᱰᱤ ᱱᱟᱯᱟᱭᱮ ᱚᱞ ᱟᱠᱟᱫᱟᱭ ᱚᱱᱟᱛᱮ ᱤᱧᱫᱚ ᱯᱚᱱᱰᱤᱛ ᱨᱚᱜᱷᱩᱱᱟᱛᱷ ᱢᱩᱨᱢᱩᱣᱟᱜ ᱠᱤᱛᱟᱹᱵ ᱠᱚᱜᱮᱧ ᱯᱟᱲᱦᱟᱣᱟ